ᱟᱵᱚᱣᱟᱜ ᱫᱷᱚᱨᱚᱢ ᱨᱮ ᱟᱹᱰᱤ ᱱᱟᱯᱟᱛᱮ ᱟᱹᱰᱤ ᱵᱮᱥᱛᱮ ᱛᱮᱠᱚ ᱪᱟᱞᱟᱣᱮᱫᱼᱟ ᱟᱵᱚ ᱨᱮᱱ ᱫᱷᱚᱨᱚᱢ ᱵᱤᱨᱠᱚ ᱟᱨ ᱟᱵᱚ ᱨᱮᱱ ᱡᱟᱦᱟᱸ ᱛᱤᱱᱟᱹᱜ ᱢᱟᱨᱟᱝ ᱢᱟᱨᱟᱝ ᱦᱚᱲᱠᱚ ᱢᱮᱱᱟᱜ ᱠᱚᱣᱟ ᱩᱱᱠᱩ ᱟᱵᱚᱣᱟᱜ ᱫᱷᱚᱨᱚᱢ ᱫᱚ ᱟᱹᱰᱤ ᱱᱤᱨᱚᱲ ᱫᱷᱚᱨᱚᱢ ᱠᱟᱱᱟ ᱟᱹᱰᱤ ᱵᱮᱥ ᱫᱷᱚᱨᱚᱢ ᱠᱟᱱᱟ ᱡᱟᱦᱟᱸ ᱠᱤ ᱮᱴᱟᱜ ᱫᱷᱚᱨᱚᱢ ᱠᱷᱚᱱᱟᱜ ᱟᱵᱚᱣᱟᱜ ᱫᱷᱚᱨᱚᱢ ᱫᱚ ᱟᱹᱰᱤ ᱟᱞᱟᱜ ᱜᱮᱭᱟ ᱚᱱᱟᱛᱮ ᱟᱵᱚᱣᱟᱜ ᱟᱹᱰᱤ ᱵᱮᱥ ᱫᱷᱚᱨᱚᱢ ᱠᱟᱱᱟ ᱟᱹᱰᱤ ᱱᱟᱯᱟᱭ ᱫᱷᱚᱨᱚᱢ ᱠᱟᱱᱟ ᱵᱮᱥᱥᱛᱮ ᱦᱚᱲᱠᱚ ᱢᱟᱱᱟᱣᱮᱫᱼᱟ ᱟᱨ ᱟᱹᱰᱤ ᱱᱤᱨᱚᱲ ᱫᱷᱚᱨᱚᱢ ᱠᱟᱱ ᱛᱟᱵᱚᱱᱟ ᱡᱟᱦᱟᱸᱛᱮ ᱫᱷᱚᱨᱚᱢ ᱫᱚ ᱟᱵᱚᱣᱟᱜ ᱩᱢᱨᱩᱢᱮ ᱫᱮᱠᱷᱟᱣ ᱟᱵᱚᱱᱟ ᱠᱤ ᱟᱵᱚ ᱫᱚ ᱚᱠᱟᱞᱮᱠᱟ ᱵᱚᱱ ᱛᱟᱦᱮᱱᱟ ᱚᱠᱟᱞᱮᱠᱟ ᱨᱟᱭᱨᱤᱛ ᱛᱟᱵᱚᱱ ᱪᱮᱫ ᱵᱚᱱ ᱪᱮᱠᱟᱭᱟ ᱚᱠᱟ ᱥᱚᱢᱚᱭ ᱪᱮᱫ ᱵᱚᱱ ᱪᱮᱠᱟᱭᱟ ᱥᱚᱢᱚᱭ ᱚᱱᱩᱥᱟᱨ ᱟᱵᱚ ᱪᱮᱫ ᱵᱚᱱ ᱪᱮᱠᱟ ᱫᱟᱲᱮᱭᱟᱜᱼᱟ ᱚᱠᱟ ᱵᱚᱸᱜᱟ ᱨᱮᱵᱚᱱ ᱵᱚᱸᱜᱟᱵᱩᱨᱩᱜᱼᱟ ᱚᱠᱟᱞᱮᱠᱟ ᱵᱚᱱ ᱵᱟᱯᱞᱟᱜᱼᱟ ᱚᱠᱟᱞᱮᱠᱟ ᱵᱚᱱ ᱡᱟᱦᱟᱱᱟᱜ ᱪᱮᱠᱟᱭᱟᱵᱚᱱ ᱟᱵᱚᱣᱟᱜ ᱫᱷᱚᱨᱚᱢ ᱨᱮᱱᱟᱜ ᱨᱟᱭ ᱭᱟ ᱱᱤᱭᱚᱢ ᱟᱫᱷᱟᱨᱛᱮ ᱡᱟᱦᱟᱸ ᱛᱤᱱᱟᱹᱜ ᱫᱷᱚᱨᱚᱢ ᱛᱟᱵᱚᱱ ᱢᱮᱱᱟᱜᱼᱟ ᱡᱚᱛᱚᱜᱮ ᱟᱹᱰᱤ ᱵᱮᱥ ᱫᱷᱚᱨᱚᱢ ᱠᱟᱱ ᱛᱟᱵᱚᱱᱟ